ᱤᱧ ᱫᱚ ᱢᱤᱜᱴᱮᱡ ᱥᱟᱫᱟ ᱳᱲᱱᱟᱨᱮ ᱠᱟᱛᱷᱟᱥᱴᱤᱪ ᱨᱮᱱᱟᱜ ᱟᱰᱤ ᱢᱚᱸᱡᱽ ᱵᱟᱦᱟ ᱰᱤᱡᱟᱭᱤᱱᱤᱧ ᱨᱟᱠᱟᱵ ᱞᱮᱫᱟ ᱚᱱᱟ ᱦᱚᱸ ᱡᱚᱛᱚ ᱦᱚᱲ ᱠᱚ ᱢᱮᱛᱟᱣ ᱛᱤᱧ ᱠᱟᱱ ᱛᱟᱦᱮᱸ ᱟᱰᱤ ᱢᱚᱸᱡᱽ ᱧᱮᱞᱚᱜ ᱠᱟᱱ ᱛᱟᱢᱟ ᱟᱨ ᱤᱧ ᱦᱚᱸᱧ ᱧᱮᱞᱮᱜ ᱠᱟᱱ ᱛᱟᱦᱮᱸᱜᱼᱟ ᱟᱰᱤ ᱢᱚᱸᱡᱽ ᱟᱨ ᱱᱤᱭᱟᱹ ᱫᱚᱧ ᱵᱮᱵᱚᱦᱟᱨ ᱞᱮᱫᱟ ᱥᱩᱭ ᱥᱩᱛᱟᱹᱢ ᱟᱨ ᱯᱷᱨᱮᱢ